ᱤᱧᱟᱹᱜ ᱢᱚᱛ ᱛᱮᱫᱚ ᱮᱴᱟᱜ ᱜᱨᱚᱦᱚ ᱥᱮ ᱮᱸᱜᱮᱞ ᱨᱮ ᱠᱳᱱᱳ ᱡᱤᱵᱽ ᱡᱤᱣᱤ ᱜᱮ ᱢᱟᱱᱮ ᱡᱤᱣᱤᱣᱟᱱ ᱥᱮ ᱡᱟᱦᱟᱱ ᱠᱚᱡ ᱜᱮ ᱡᱤᱵᱽ ᱡᱚᱱᱛᱨᱩ ᱦᱳᱠ ᱢᱟᱱᱮ ᱡᱟᱦᱟᱱ ᱠᱚᱡ ᱜᱮ ᱤᱧᱟᱹᱜ ᱢᱚᱛ ᱛᱮ ᱦᱤᱥᱟᱹᱵ ᱛᱮᱫᱚᱧ ᱢᱮᱱᱟ ᱡᱮ ᱢᱚᱱᱮ ᱦᱚᱭ ᱵᱟᱹᱱᱩᱜ ᱠᱚᱣᱟ ᱪᱮᱫᱟᱜ ᱥᱮ ᱚᱱᱠᱟᱱᱟᱜ ᱩᱱᱟᱹᱜ ᱡᱮ ᱯᱨᱚᱡᱩᱠᱛᱤ ᱞᱟᱦᱟᱣ ᱠᱟᱱᱟ ᱚᱱᱠᱟᱱᱟᱜ ᱫᱚ ᱯᱨᱚᱢᱟᱱ ᱥᱚᱦᱚ ᱫᱚ ᱟᱹᱣᱨᱤ ᱧᱟᱢᱚᱜᱼᱟ ᱡᱮ ᱵᱟᱝ ᱮᱴᱟᱜ ᱜᱨᱚᱦᱚ ᱨᱮᱦᱚᱸ ᱡᱤᱣᱤᱭᱟᱱ ᱢᱮᱱᱟᱜ ᱠᱚᱣᱟ ᱢᱮᱱᱛᱮ ᱟᱨ ᱪᱮᱫᱟᱜ ᱥᱮ ᱮᱴᱟᱜ ᱜᱨᱚᱦᱚ ᱜᱨᱚᱦᱚ ᱠᱚᱨᱮ ᱫᱚ ᱥᱮᱨᱚᱠᱚᱢ ᱢᱟᱱᱮ ᱛᱟᱦᱮᱱ ᱨᱮᱱᱟᱝ ᱩᱯᱚᱡᱩᱠᱛᱤ ᱡᱟᱭᱜᱟ ᱵᱟᱹᱱᱩᱜ ᱠᱟᱫᱟ ᱥᱮ ᱫᱟᱨᱤ ᱫᱟᱜ ᱦᱟᱥᱟ ᱱᱚᱣᱟ ᱠᱚ ᱩᱯᱚᱡᱩᱠᱛᱤ ᱡᱟᱭᱜᱟ ᱜᱮ ᱵᱟᱹᱱᱩᱜ ᱠᱟᱫᱟ ᱛᱳ ᱚᱱᱟᱛᱮ ᱤᱧᱟᱹᱜ ᱦᱤᱥᱟᱹᱵ ᱛᱮᱫᱚᱧ ᱢᱮᱱᱟ ᱡᱮ ᱮᱴᱟᱜ ᱜᱨᱚᱦᱚ ᱠᱚᱨᱮ ᱫᱚ ᱮᱠᱷᱚᱱ ᱫᱚ ᱚᱱᱠᱟ ᱫᱚ ᱵᱟᱝ ᱧᱟᱢ ᱠᱟᱱᱟ ᱛᱳ ᱮᱠᱷᱚᱱ ᱫᱚ ᱵᱟᱹᱱᱩᱜ ᱠᱚᱣᱟ